ᱟᱢ ᱫᱚ ᱚᱞᱚᱜ ᱯᱟᱲᱦᱟᱜ ᱵᱟᱢ ᱵᱟᱲᱟᱭ ᱠᱷᱟᱱ ᱟᱢ ᱴᱚᱞᱟ ᱨᱮᱫᱚ ᱵᱟᱠᱚ ᱵᱤᱥᱥᱟᱥ ᱵᱟᱲᱟ ᱟᱢᱟ ᱟᱢ ᱟᱢᱟᱜ ᱠᱟᱛᱷᱟ ᱟᱸᱡᱚᱢ ᱛᱤᱜᱮ ᱩᱱᱠᱩ ᱠᱚ ᱢᱮᱱᱟ ᱱᱩᱭ ᱫᱚ ᱟᱣᱲᱤᱜᱮᱭ ᱢᱮᱱ ᱮᱫᱟ ᱟᱨ ᱟᱢ ᱫᱚ ᱵᱟᱠᱚ ᱜᱨᱟᱡᱽᱡᱳ ᱟᱢᱟ ᱟᱨ ᱵᱮᱝᱠ ᱠᱚᱨᱮᱢ ᱪᱟᱞᱟᱣ ᱞᱮᱱᱠᱷᱟᱱ ᱮᱠᱟᱣᱩᱸᱴ ᱠᱷᱩᱞᱟᱹᱣ ᱟᱢ ᱮᱴᱟᱜ ᱦᱚᱲ ᱴᱷᱮᱡ ᱥᱟᱦᱟᱨᱟ ᱦᱟᱛᱟᱣ ᱦᱩᱭᱩᱜ ᱛᱟᱢᱟ